ᱡᱟᱦᱟᱸ ᱞᱮᱠᱟ ᱟᱵᱚᱣᱟᱜ ᱥᱟᱱᱛᱟᱲ ᱯᱟᱹᱨᱥᱤ ᱡᱟᱦᱟᱸ ᱫᱚ ᱟᱹᱰᱤᱜᱮ ᱱᱟᱯᱟᱭᱟ ᱟᱹᱰᱤᱜᱮ ᱡᱟᱦᱟᱸ ᱞᱮᱠᱟ ᱨᱟᱦᱟ ᱯᱟᱹᱨᱥᱤ ᱯᱟᱹᱨᱥᱤ ᱛᱤᱱᱟᱹᱜ ᱱᱟᱯᱟᱭ ᱵᱩᱡᱷᱟᱹᱜ ᱠᱟᱱᱟ ᱡᱟᱦᱟᱸ ᱞᱮᱠᱟ ᱟᱵᱚ ᱟᱵᱚᱣᱟᱜ ᱥᱟᱱᱛᱟᱲ ᱥᱚᱢᱟᱡᱽ ᱨᱮ ᱱᱩᱱᱟᱹᱜ ᱪᱮᱦᱨᱟ ᱥᱟᱱᱛᱟᱲ ᱯᱟᱹᱨᱥᱤ ᱠᱟᱱᱟ ᱡᱟᱦᱟᱸ ᱫᱚ ᱨᱚᱲ ᱛᱮᱜᱮᱢ ᱴᱷᱤᱠᱟᱹᱭᱟ ᱨᱚᱲ ᱛᱮᱜᱮ ᱨᱚᱲᱟᱢ ᱵᱟᱯᱞᱟ ᱵᱟᱯᱞᱟᱜ ᱠᱟᱱᱟᱢ ᱥᱮ ᱵᱷᱟᱸᱰᱟᱱᱚᱜ ᱠᱟᱱᱟᱢ ᱚᱱᱟ ᱛᱮᱦᱚᱸ ᱵᱚᱱ ᱴᱷᱤᱠᱟᱹᱭᱟ ᱵᱷᱟᱹᱜᱤ ᱱᱩᱭ ᱫᱚᱭ ᱵᱟᱯᱞᱟᱜ ᱠᱟᱱᱟᱭ ᱥᱮᱭ ᱱᱩᱭ ᱫᱚᱭ ᱵᱷᱟᱸᱰᱟᱱᱚᱜ ᱠᱟᱱᱟ ᱪᱮᱫ ᱞᱮᱠᱟ ᱵᱷᱟᱸᱰᱟᱱ ᱚᱲᱟᱜ ᱨᱮᱫᱚ ᱨᱟᱜᱽ ᱟᱵᱚᱱ ᱟᱨ ᱵᱟᱯᱞᱟ ᱚᱲᱟᱜ ᱨᱮᱫᱚ ᱵᱚᱱ ᱞᱟᱸᱫᱟᱭᱟᱵᱚᱱ ᱥᱮᱨᱮᱧ ᱟᱵᱚᱱ ᱮᱱᱮᱡ ᱟᱵᱚᱱ ᱡᱟᱦᱟᱸ ᱞᱮᱠᱟ ᱟᱵᱚ ᱫᱚ ᱵᱟᱦᱟ ᱥᱚᱦᱚᱨᱟᱭ ᱠᱟᱨᱟᱢ ᱵᱚᱸᱜᱟᱼᱵᱩᱨᱩᱜ ᱠᱚᱨᱮᱫ ᱡᱚᱛᱚ ᱠᱚᱛᱮ ᱵᱚᱱ ᱴᱷᱤᱠᱟᱹᱭᱟ ᱵᱟᱝᱜᱮ ᱱᱤᱛᱚᱜ ᱫᱚᱠᱚ ᱱᱚᱝᱠᱟᱜ ᱠᱟᱱᱟ ᱢᱮᱱᱛᱮ ᱟᱵᱚ ᱫᱚ ᱢᱟᱹᱱᱢᱤᱭᱟᱜ ᱫᱚ ᱥᱟᱱᱛᱷᱟᱞ ᱥᱟᱱᱛᱟᱲ ᱯᱟᱹᱨᱥᱤ ᱫᱚ ᱱᱤᱭᱟᱹᱜᱮ ᱡᱟᱦᱟᱸ ᱞᱮᱠᱟ ᱦᱩᱭᱮᱱᱟ ᱵᱟᱦᱟᱜ ᱟᱵᱚᱱ ᱵᱟᱦᱟ ᱨᱮᱫᱚ ᱛᱩᱢᱫᱟᱜ ᱠᱚ ᱨᱩᱭ ᱠᱷᱟᱱ ᱠᱚ ᱥᱮᱨᱮᱧ ᱥᱮᱨᱮᱧ ᱛᱮᱜᱮᱢ ᱴᱷᱤᱠᱟᱹᱭᱟ ᱱᱤᱛᱚᱜ ᱫᱚ ᱢᱟᱹᱡᱷᱤ ᱱᱟᱭᱠᱮ ᱠᱚ ᱤᱫᱤ ᱦᱚᱴᱚ ᱠᱟᱭ ᱠᱟᱱᱟ ᱥᱮ ᱡᱟᱦᱮᱨ ᱜᱟᱲ ᱨᱮᱠᱚ ᱮᱱᱮᱡᱮᱜᱼᱟ ᱚᱱᱟ ᱨᱚᱲ ᱛᱮ ᱨᱩ ᱛᱮ ᱥᱮᱨᱮᱧ ᱨᱟᱦᱟ ᱛᱮᱜᱮᱢ ᱟᱸᱡᱚᱢ ᱴᱷᱤᱠᱟᱹᱭᱟ ᱠᱤ ᱩᱱᱠᱩ ᱫᱚᱠᱚ ᱱᱚᱝᱠᱟᱭᱮᱫᱼᱟ ᱢᱮᱱᱛᱮ ᱵᱟᱯᱞᱟ ᱨᱮ ᱵᱟᱯᱞᱟ ᱨᱮᱦᱚᱸ ᱚᱱᱟ ᱜᱮᱵᱚᱱ ᱴᱷᱤᱠᱟᱹᱭᱟ ᱵᱟᱹᱦᱩ ᱠᱚ ᱫᱟᱨᱟᱢᱮ ᱠᱟᱱᱟ ᱥᱮᱠᱚ ᱥᱤᱸᱫᱽᱨᱟᱹ ᱫᱟᱱᱚᱜ ᱠᱟᱱᱟ ᱥᱮ ᱫᱚᱢᱮ ᱵᱷᱚᱡᱽ ᱠᱚ ᱠᱷᱟᱣᱟᱣ ᱮᱫ ᱠᱚᱣᱟ ᱢᱟᱱᱮ ᱚᱱᱟᱫᱚ ᱠᱚᱫᱚ ᱥᱮᱨᱮᱧ ᱛᱮᱜᱮ ᱵᱚᱱ ᱴᱷᱤᱠᱟᱹᱭᱟ ᱥᱮ ᱵᱟᱞᱟ ᱠᱚ ᱧᱮᱯᱮᱞ ᱠᱟᱱᱟ ᱚᱱᱟᱛᱮ ᱥᱟᱱᱛᱟᱲ ᱯᱟᱹᱨᱥᱤ ᱡᱟᱦᱟᱸ ᱞᱮᱠᱟ ᱱᱤᱨᱳᱲ ᱯᱟᱹᱨᱥᱤ ᱠᱟᱱᱟ ᱚᱱᱠᱟ ᱫᱚ ᱚᱠᱚᱭᱟᱜ ᱦᱚᱸ ᱵᱟᱹᱱᱩᱜ ᱡᱟᱦᱟᱸ ᱞᱮᱠᱟ ᱦᱤᱱᱫᱤ ᱤᱝᱞᱤᱥ ᱚᱱᱟ ᱚᱱᱟ ᱫᱚ ᱡᱚᱛᱚᱣᱟᱜ ᱨᱮᱜᱮ ᱟᱵᱚᱫᱚ ᱰᱤᱡᱮ ᱵᱚᱠᱥ ᱠᱚᱵᱚᱱ ᱪᱟᱹᱞᱩᱭᱟ ᱵᱟᱯᱞᱟᱜ ᱨᱮᱦᱚᱸ ᱠᱚ ᱵᱚᱸᱜᱟᱼᱵᱩᱨᱩᱜ ᱨᱮᱦᱚᱸ ᱠᱚ ᱢᱟᱱᱮ ᱟᱵᱚ ᱢᱟᱹᱱᱢᱤ ᱫᱚ ᱵᱟᱵᱚᱱ ᱴᱷᱤᱠ ᱪᱤᱠᱟᱹᱜ ᱠᱟᱱᱟ ᱠᱚ ᱪᱤᱠᱟᱹ ᱵᱟᱝᱟ ᱟᱠᱚ ᱚᱲᱟᱜ ᱤᱧ ᱪᱟᱞᱟᱜᱼᱟ ᱠᱩᱞᱤ ᱠᱚᱣᱟᱢ ᱛᱚᱵᱮ ᱡᱟᱹᱱᱤᱢ ᱴᱷᱤᱠᱟᱹᱭᱟ ᱡᱟᱦᱟᱸ ᱞᱮᱠᱟ ᱟᱵᱚᱣᱟᱜ ᱥᱟᱱᱛᱟᱲ ᱯᱟᱹᱨᱥᱤ ᱛᱟᱦᱮᱱ ᱨᱮᱦᱚᱸ ᱴᱷᱤᱠᱟᱹ ᱧᱟᱢᱟᱢ ᱪᱮᱫᱟᱜ ᱥᱮ ᱦᱚᱲᱟᱜ ᱨᱚᱲ ᱞᱟᱸᱫᱟ ᱥᱮᱨᱮᱧ ᱟᱸᱡᱚᱢ ᱠᱟᱛᱮᱫ ᱜᱮᱵᱚᱱ ᱴᱷᱤᱠᱟᱹᱭᱟ ᱚᱱᱟᱛᱮ ᱤᱧᱫᱚ ᱥᱟᱱᱛᱟᱲ ᱯᱟᱹᱨᱥᱤ ᱥᱟᱱᱛᱟᱲ ᱥᱟᱱᱟᱲ ᱦᱚᱲ ᱫᱚ ᱟᱹᱰᱤ ᱱᱟᱯᱟᱭᱤᱧ ᱵᱩᱡᱷᱟᱹᱣᱟ ᱤᱧ ᱡᱟᱱᱟᱢ ᱠᱟᱹᱱᱟᱹᱧ ᱥᱟᱱᱛᱟᱲ ᱤᱭᱟᱹ ᱨᱮ ᱟᱹᱰᱤ ᱜᱚᱨᱚᱵᱽ ᱠᱟᱛᱷᱟ ᱠᱟᱱᱟ ᱱᱚᱣᱟᱫᱚ ᱛᱤᱧ ᱫᱚ ᱥᱟᱱᱛᱷᱟᱞ ᱯᱟᱹᱨᱥᱤ ᱨᱤᱧ ᱡᱟᱱᱟᱢ ᱠᱟᱱᱟ ᱢᱮᱱᱛᱮ